ᱜᱚᱢᱠᱮ ᱚᱠᱟᱨᱮ ᱟᱪᱪᱷᱟ ᱚᱻ ᱫᱚᱠᱟᱱ ᱨᱮᱜᱮ ᱢᱮᱱᱟᱜ ᱵᱤᱱ ᱛᱳ ᱦᱮᱸ ᱴᱷᱤᱠ ᱜᱮᱭᱟ ᱛᱚᱵᱮ ᱟᱹᱞᱤᱧ ᱢᱤᱫ ᱴᱷᱮᱱ ᱵᱟᱨᱦᱮ ᱞᱤᱧ ᱪᱟᱞᱟᱜ ᱦᱩᱱᱟᱹᱝ ᱫᱟᱱ ᱵᱮᱱᱟᱣ ᱫᱚᱨᱠᱟᱨ ᱦᱳᱭ ᱟᱫᱚ ᱚᱱᱟ ᱦᱩᱱᱟᱹᱝ ᱪᱮᱫ ᱪᱮᱫ ᱠᱚ ᱞᱟᱜᱟᱜᱼᱟ ᱚᱱᱟ ᱚᱦ ᱠᱚᱢᱟ ᱢᱮᱱᱟᱜ ᱜᱮᱭᱟ ᱟᱪᱪᱷᱟ ᱟᱪᱪᱷᱟ ᱦᱳᱭ ᱴᱷᱤᱠ ᱜᱮᱭᱟ ᱛᱚᱵᱮ ᱱᱟᱦᱟᱜ ᱚᱱᱟ ᱤᱫᱤ ᱠᱟᱛᱮᱫ ᱞᱤᱧ ᱪᱟᱞᱟᱜᱼᱟ ᱦᱳᱭ ᱟᱫᱚ ᱤᱭᱟᱹ ᱠᱚ ᱛᱤᱱᱟᱹᱜ ᱯᱟᱲᱟᱜ ᱠᱟᱱᱟ ᱯᱩᱭᱥᱟᱹ ᱠᱚ ᱦᱳᱭ ᱴᱷᱤᱠ ᱜᱮᱭᱟ ᱟᱫᱚ ᱱᱤᱛᱳᱜ ᱢᱟ ᱱᱟᱦᱟᱜ ᱵᱟᱹᱧ ᱩᱰᱩᱠ ᱟᱠᱟᱫᱼᱟ ᱛᱳ ᱩᱰᱩᱠ ᱠᱟᱛᱮᱫ ᱤᱧᱤᱧ ᱪᱟᱞᱟᱜᱼᱟ ᱱᱟᱦᱟᱜ ᱛᱤᱥ ᱠᱚᱛᱮ ᱟᱵᱤᱱ ᱛᱤᱥ ᱠᱚᱛᱮᱵᱤᱱ ᱥᱚᱢᱚᱭ ᱱᱟᱦᱟᱜ

ᱦᱳᱭ ᱛᱚᱵᱮ ᱱᱤᱭᱟᱹ ᱵᱷᱤᱛᱨᱤ ᱨᱮᱜᱮ ᱱᱟᱦᱟᱜ ᱞᱤᱧ ᱪᱟᱞᱟᱜᱼᱟ ᱞᱤᱧ ᱪᱟᱞᱟᱣ ᱫᱚ ᱚᱸᱰᱮ ᱫᱚᱨᱠᱟᱨ ᱢᱮᱱᱟᱜᱼᱟ ᱛᱳ ᱱᱚᱣᱟ ᱫᱚ ᱪᱟᱞᱟᱣ ᱱᱤᱦᱟᱹᱛᱜᱮ ᱫᱚᱨᱠᱟᱨ ᱜᱮ ᱟᱵᱟᱨ ᱚᱱᱟ ᱵᱟᱠᱷᱟᱱ ᱢᱟ ᱱᱟᱦᱟᱜ ᱪᱟᱞᱟᱣ ᱵᱟᱭ ᱜᱟᱱᱚᱜ ᱱᱟᱦᱟᱜ ᱴᱷᱤᱠ ᱜᱮᱭᱟ ᱦᱳᱭ ᱟᱫᱚ ᱱᱟᱦᱟᱜ ᱚᱱᱮ ᱞᱤᱧ ᱪᱟᱞᱟᱜᱼᱟ ᱟᱫᱚ ᱤᱭᱟᱹ ᱜᱮ ᱚᱱᱟ ᱠᱚ ᱠᱚᱨᱟᱣ ᱠᱟᱜ ᱟᱵᱤᱱ ᱱᱟᱦᱟᱜ ᱛᱚᱵᱮ ᱤᱧ ᱚᱱᱟ ᱠᱚᱧ ᱵᱷᱮᱡᱟ ᱠᱟᱜᱼᱟ ᱱᱟᱦᱟᱜ ᱠᱚᱫᱚ ᱟᱪᱪᱷᱟ ᱟᱪᱪᱷᱟ ᱚᱸᱰᱮ ᱟᱵᱤᱱᱟᱜ ᱨᱮᱜᱮ ᱱᱟᱦᱟᱜ ᱤᱧ ᱵᱷᱮᱡᱟ ᱠᱟᱜᱼᱟ ᱱᱟᱦᱟᱜ ᱟᱵᱮᱱ ᱧᱮᱞ ᱵᱤᱱ ᱱᱟᱦᱟᱜ ᱦᱮᱸ ᱴᱷᱤᱠ ᱜᱮᱭᱟ ᱠᱚᱫᱚ ᱱᱟᱦᱟᱜ ᱤᱧ ᱤᱫᱤ ᱛᱚᱨᱟᱭᱟ ᱱᱟᱦᱟᱜ ᱤᱧ ᱟᱨᱤᱧ ᱮᱢᱟᱜ ᱵᱮᱱᱟ